ᱦᱮᱞᱳ ᱤᱧ ᱫᱚᱠᱤ ᱡᱤᱛᱮᱱ ᱫᱟ ᱡᱟᱦᱟᱸᱭ ᱰᱨᱟᱭᱵᱷᱟᱨ ᱠᱟᱱᱟᱭ ᱩᱱᱤ ᱥᱟᱶᱤᱧ ᱜᱟᱞᱢᱟᱨᱟᱣ ᱫᱟ ᱢᱮᱱ ᱤᱫᱟᱹᱧ ᱡᱮ ᱤᱧ ᱜᱚᱼᱵᱟᱵᱟ ᱠᱳᱞᱠᱟᱛᱟ ᱠᱷᱚᱱ ᱠᱤᱱ ᱦᱤᱡᱩᱜ ᱠᱟᱱᱟ ᱢᱟᱱᱠᱚᱨ ᱛᱮ ᱟᱨ ᱩᱱᱠᱤᱱ ᱤᱧᱟᱹᱜ ᱚᱲᱟᱜ ᱫᱚ ᱵᱟᱝ ᱠᱤᱱ ᱧᱮᱞ ᱟᱠᱟᱫᱟ ᱫᱩᱥᱮ ᱢᱟᱱᱠᱚᱨ ᱥᱴᱮᱥᱚᱱ ᱥᱮᱱ ᱠᱟᱛᱮᱫ ᱤᱧ ᱜᱚᱼᱵᱟᱵᱟ ᱛᱟᱹᱠᱤᱱ ᱤᱧᱟᱹᱜ ᱴᱷᱟᱶ ᱛᱮ ᱟᱹᱜᱩ ᱦᱚᱴᱚ ᱠᱟᱹᱠᱤᱱ ᱢᱮ ᱟᱨ ᱤᱧᱟᱹᱜ ᱞᱳᱠᱮᱥᱚᱱ ᱫᱚᱧ ᱵᱷᱮᱡᱟᱣᱟᱢ ᱠᱟᱱᱟ ᱚᱱᱟ ᱧᱮᱞᱼᱧᱮᱞ ᱛᱮ ᱟᱹᱜᱩ ᱠᱤᱱ ᱢᱮ ᱟᱨ ᱢᱮᱱ ᱤᱫᱟᱹᱧ ᱡᱮ ᱠᱟᱹᱭᱰᱤ ᱫᱚ ᱪᱮᱫ ᱞᱮᱠᱟᱢ ᱦᱟᱛᱟᱣᱟ ᱴᱷᱤᱠ ᱜᱮᱭᱟ ᱴᱷᱤᱠ ᱜᱮᱭᱟ ᱟᱹᱜᱩ ᱠᱤᱱ ᱢᱮ ᱛᱚᱵᱮ ᱢᱟ